ᱦᱮᱸ ᱤᱧ ᱢᱤᱫᱴᱮᱱ ᱚᱱᱞᱟᱭᱤᱱ ᱛᱮ ᱡᱩᱛᱟᱹᱧ ᱚᱰᱟᱨ ᱞᱮᱫᱼᱟ ᱛᱚ ᱡᱚᱛᱚ ᱥᱩᱢᱟᱹᱭ ᱫᱚ ᱡᱚᱛᱚ ᱡᱤᱱᱤᱥ ᱜᱮᱢ ᱞᱟᱥᱴᱤᱝ ᱵᱟᱭ ᱮᱢᱟ ᱛᱚ ᱚᱱᱠᱟᱜᱮ ᱤᱧᱟᱹᱜ ᱡᱩᱛᱟᱹ ᱢᱟᱱᱮ ᱚᱲᱮᱡ ᱮᱱ ᱛᱤᱧᱟᱹ ᱵᱮᱥᱤ ᱫᱤᱱ ᱞᱟᱥᱴᱤᱝ ᱵᱟᱭ ᱮᱢ ᱞᱮᱫᱟ